ᱤᱧᱤᱧ ᱯᱟᱸᱡᱟᱭᱟ ᱥᱮᱧ ᱵᱮᱵᱚᱦᱟᱨᱟ ᱚᱱᱠᱟᱱᱟᱜ ᱥᱳᱥᱟᱞ ᱢᱤᱰᱤᱭᱟ ᱮᱠᱟᱣᱩᱱᱴ ᱠᱚᱫᱚ ᱟᱭᱢᱟ ᱜᱮ ᱢᱮᱱᱟᱜᱼᱟ ᱚᱱᱟ ᱠᱚ ᱢᱩᱫᱽᱨᱮ ᱦᱩᱭᱩᱜ ᱠᱟᱱᱟ ᱤᱭᱩ ᱴᱤᱭᱩᱵᱽ ᱦᱳᱣᱟᱴᱥᱥᱮᱯ ᱴᱮᱞᱤᱜᱨᱟᱢ ᱵᱨᱟᱣᱡᱟᱨ ᱥᱮ ᱜᱩᱜᱳᱞ ᱯᱞᱮ ᱥᱴᱳᱨ ᱟᱨᱦᱚᱸ ᱟᱭᱢᱟ ᱜᱮ ᱱᱚᱣᱟ ᱤᱭᱩ ᱴᱤᱭᱩᱵᱽ ᱛᱟᱞᱟᱛᱮ ᱤᱧ ᱱᱟᱱᱟ ᱨᱚᱠᱚᱢᱟᱜ ᱵᱷᱤᱰᱭᱳᱧ ᱧᱮᱞ ᱜᱮᱭᱟ ᱡᱟᱦᱟᱸ ᱫᱚ ᱮᱴᱟᱜ ᱮᱴᱟᱜ ᱵᱤᱥᱚᱭ ᱵᱟᱠᱷᱨᱟ ᱛᱮ ᱥᱮᱪᱮᱫᱚᱜ ᱞᱟᱹᱜᱤᱫ ᱟᱨᱦᱚᱸ ᱨᱟᱹᱥᱠᱟᱹ ᱨᱚᱢᱚᱡᱽ ᱵᱟᱠᱷᱨᱟ ᱛᱮᱦᱚᱸᱧ ᱧᱮᱞ ᱜᱮᱭᱟ ᱴᱮᱞᱤᱜᱨᱟᱢ ᱦᱳᱴᱟᱥᱥᱮᱯ ᱱᱚᱣᱟ ᱠᱚᱫᱚ ᱜᱟᱛᱮ ᱜᱟᱯᱟᱛᱮ ᱟᱨ ᱯᱮᱲᱟ ᱦᱚᱲ ᱥᱮ ᱚᱲᱟᱜ ᱦᱚᱲ ᱥᱟᱶ ᱥᱩᱠᱷ ᱫᱩᱠᱷᱤᱧ ᱨᱚᱯᱚᱲ ᱛᱟᱦᱮᱱ ᱟᱨᱦᱚᱸ ᱵᱨᱟᱣᱡᱟᱨ ᱥᱮ ᱟᱭᱢᱟ ᱞᱮᱠᱟᱱᱟᱜ ᱥᱟᱨᱪᱤᱝ ᱯᱞᱟᱴᱯᱷᱨᱚᱢ ᱠᱚᱫᱚ ᱮᱴᱟᱜ ᱮᱴᱟᱜ ᱡᱤᱱᱤᱥ ᱠᱚ ᱯᱟᱸᱡᱟᱭ ᱵᱟᱠᱷᱨᱟ ᱛᱤᱧ ᱧᱮᱞ ᱜᱮᱭᱟ ᱥᱮᱧ ᱵᱮᱵᱚᱦᱟᱨ ᱜᱮᱭᱟ